ᱦᱮᱞᱳ ᱦᱮᱸ ᱤᱧᱫᱚ ᱵᱷᱟᱜᱚᱛᱤ ᱢᱟᱨᱰᱤᱧ ᱢᱮᱱᱮᱫᱼᱟ ᱟᱦᱟᱨ ᱴᱚᱞᱟ ᱠᱷᱚᱱᱟᱜ ᱤᱭᱟᱹ ᱵᱟᱨ ᱫᱤᱱ ᱢᱟᱲᱟᱝ ᱜᱮ ᱤᱧ ᱵᱤᱞ ᱤᱧ ᱡᱚᱢᱟ ᱞᱮᱫᱼᱟ ᱱᱤᱛᱳᱜ ᱫᱷᱟᱹᱵᱤᱡ ᱵᱮᱝᱠ ᱮᱠᱟᱣᱩᱱᱴ ᱨᱮ ᱤᱧᱟᱹᱜ ᱵᱟᱭ ᱩᱫᱩᱜ ᱟᱠᱟᱱᱟ ᱡᱮ ᱤᱧ ᱵᱤᱞ ᱛᱤᱧ ᱠᱟᱴᱤ ᱟᱠᱟᱱᱟ ᱢᱮᱱᱛᱮ ᱡᱟᱦᱟᱱᱟᱜ ᱚᱥᱩᱵᱤᱫᱷᱟ ᱦᱮᱱᱟᱜ ᱟᱠᱟᱫᱟ ᱥᱮ ᱪᱮᱫ ᱧᱮᱞ ᱵᱤᱱ ᱥᱮ ᱟᱪᱷᱟ ᱴᱷᱤᱠ ᱜᱮᱭᱟ ᱵᱟᱭ ᱚᱥᱩᱵᱤᱫᱷᱟ ᱦᱚᱪᱚ ᱟᱪᱪᱷᱟ ᱴᱷᱤᱠ ᱚᱱᱟᱜᱮᱧ ᱵᱟᱲᱟᱭᱮᱫᱼᱟ ᱪᱮ ᱯᱟᱪᱮᱫ ᱵᱟᱭ ᱠᱟᱹᱴᱤ ᱟᱠᱟᱱᱟ ᱪᱮᱠᱟ ᱤᱧᱟᱹᱜ ᱵᱤᱞ ᱵᱟᱠᱷᱟᱱ ᱫᱚ ᱤᱧᱜᱮᱧ ᱫᱤᱠᱠᱚᱛᱚᱜᱼᱟ ᱟᱜᱞᱮ ᱵᱟᱨ ᱵᱟᱠᱷᱟᱱ ᱛᱤᱧ ᱤᱧᱟᱹᱜ ᱰᱚᱵᱚᱞ ᱵᱤᱞ ᱛᱤᱧ ᱦᱤᱡᱩᱜᱼᱟ ᱚᱱᱟ ᱠᱷᱟᱹᱛᱤᱨ ᱟᱹᱵᱤᱱᱤᱧ ᱵᱟᱲᱟᱭ ᱦᱚᱪᱚᱭᱮᱫ ᱵᱮᱱᱟ ᱪᱮᱫᱛᱤᱧ ᱠᱟᱹᱴᱤᱭᱟᱠᱟᱱᱟ ᱥᱮ ᱵᱟᱝᱜᱮ ᱵᱟᱭ ᱠᱟᱹᱴᱤ ᱟᱠᱟᱱᱟ ᱛᱚ ᱴᱷᱤᱠ ᱜᱮᱭᱟ ᱚᱱᱟ ᱠᱟᱛᱷᱟ ᱜᱮ ᱠᱟᱹᱴᱤᱭᱟᱠᱟᱱ ᱠᱷᱟᱱ ᱞᱟᱹᱭᱵᱤᱱ ᱟᱨ ᱵᱟᱠᱷᱟᱱ ᱫᱚ ᱡᱟᱦᱟᱱᱟᱜ ᱯᱨᱚᱵᱽᱞᱮᱢ ᱢᱮᱱᱟᱜ ᱠᱷᱟᱱ ᱚᱱᱟ ᱦᱚᱸ ᱞᱟᱹᱭ ᱵᱤᱱ ᱴᱷᱤᱠ ᱜᱮᱭᱟ ᱵᱤᱞ ᱠᱟᱹᱴᱤ ᱟᱠᱟᱱᱟ ᱛᱚ ᱦᱳᱭ ᱟᱪᱪᱷᱟ ᱛᱚᱵᱮ ᱮᱠᱟᱣᱩᱱᱴ ᱨᱮᱦᱚᱸ ᱛᱟᱹᱞᱤᱧ ᱥᱚᱫᱚᱨᱠᱟᱜ ᱵᱤᱱ ᱢᱮᱥᱮᱡᱽ ᱵᱷᱮᱡᱟ ᱟᱹᱞᱤᱧ ᱵᱤᱱ ᱟᱹᱞᱤᱧ ᱦᱚᱸᱞᱤᱧ ᱵᱩᱡᱷᱟᱹᱣ ᱫᱟᱲᱮᱭᱟᱜ ᱢᱟ ᱡᱮ ᱮᱠᱟᱣᱩᱱᱴ ᱨᱮᱦᱚᱸ ᱠᱟᱹᱴᱤ ᱟᱠᱟᱱᱟ ᱢᱮᱱᱛᱮ ᱟᱪᱪᱷᱟ ᱴᱷᱤᱠ ᱜᱮᱭᱟ ᱦᱳᱭ ᱴᱷᱤᱠ